ᱟᱵᱚ ᱥᱟᱱᱛᱟᱲ ᱥᱚᱢᱟᱡᱽ ᱨᱮ ᱟᱭᱢᱟ ᱞᱮᱠᱟᱱ ᱥᱮᱨᱮᱧ ᱢᱮᱱᱟᱜᱼᱟ ᱮᱱᱮᱡ ᱢᱮᱱᱟᱜᱼᱟ ᱟᱵᱚ ᱯᱚᱱᱛᱷ ᱦᱤᱸᱥᱟᱹᱵᱽ ᱯᱨᱚᱱᱛᱷ ᱦᱤᱸᱥᱟᱹᱵᱽ ᱛᱮᱵᱚᱱ ᱮᱱᱮᱡ ᱥᱮᱨᱮᱧᱟ ᱡᱟᱦᱟᱸ ᱞᱮᱠᱟ ᱩᱲᱤᱥᱥᱟ ᱨᱮ ᱵᱷᱮᱜᱟᱨ ᱫᱷᱟᱨᱟ ᱠᱚ ᱮᱱᱮᱡᱼᱟ ᱡᱷᱟᱲᱠᱷᱚᱸᱰ ᱨᱮ ᱵᱷᱮᱜᱟᱨ ᱫᱷᱟᱨᱟ ᱠᱚ ᱮᱱᱮᱡᱼᱟ ᱱᱚᱰᱮ ᱢᱮᱱᱟᱜᱼᱟ ᱵᱟᱦᱟ ᱮᱱᱮᱡ ᱥᱚᱦᱨᱟᱭ ᱮᱱᱮᱡ ᱰᱟᱱᱴᱟ ᱮᱱᱮᱡ ᱨᱤᱸᱡᱷᱟᱹ ᱮᱱᱮᱡ ᱫᱚᱝ ᱮᱱᱮᱡ ᱞᱟᱜᱽᱬᱮ ᱮᱱᱮᱡ ᱟᱨ ᱫᱟᱸᱥᱟᱭ ᱮᱱᱮᱡ ᱟᱨ ᱱᱚᱝᱠᱟ ᱜᱮ ᱟᱹᱰᱤ ᱱᱟᱱᱟ ᱯᱨᱚᱠᱟᱨ ᱮᱱᱮᱡ ᱛᱟᱵᱚᱱ ᱢᱮᱱᱟᱜ ᱟᱠᱟᱫ ᱜᱮᱭᱟ ᱟᱨ ᱡᱟᱦᱟᱸ ᱠᱚ ᱢᱮᱱᱟ ᱫᱚᱝ ᱞᱟᱜᱽᱬᱮ ᱮᱱᱮᱡ ᱨᱟᱹᱥᱠᱟᱹ ᱛᱮ ᱫᱚᱝ ᱞᱟᱜᱽᱬᱮ ᱫᱚ ᱵᱟᱵᱚᱱ ᱮᱱᱮᱡᱼᱟ ᱫᱚᱝ ᱵᱚᱱ ᱮᱱᱮᱡᱼᱟ ᱵᱟᱯᱞᱟ ᱵᱤᱦᱟᱹᱨᱮ ᱡᱟᱦᱟᱸ ᱞᱮᱜᱽ ᱨᱮᱱᱟᱜ ᱮᱱᱮᱡ ᱠᱟᱱᱟ ᱱᱚᱣᱟ ᱠᱚᱫᱚ